ᱦᱮᱸ ᱤᱧᱟᱹᱜ ᱦᱟᱸᱥᱯᱟᱛᱟᱞ ᱨᱮ ᱡᱮᱞᱮᱧ ᱚᱠᱛᱚ ᱦᱟᱹᱵᱤᱡ ᱛᱟᱸᱜᱤ ᱟᱨ ᱵᱟᱲᱤ ᱴᱤᱯ ᱫᱩᱧ ᱧᱮᱞ ᱟᱠᱟᱫ ᱜᱮᱭᱟ ᱮᱸᱜ ᱱᱚᱣᱟ ᱪᱮᱞᱮᱧᱡᱽ ᱨᱮᱭᱟᱜ ᱢᱩᱬᱩᱫ ᱡᱟᱦᱟᱸ ᱚᱡᱮ ᱠᱟᱱᱟ ᱚᱱᱟ ᱫᱚ ᱱᱚᱶᱟ ᱠᱟᱱᱟ ᱡᱮ ᱱᱚᱝᱠᱟ ᱧᱮᱞᱟᱠᱟᱱᱟ ᱡᱮ ᱢᱤᱫᱴᱟᱝ ᱢᱤᱫᱴᱟᱝ ᱦᱟᱸᱥᱯᱟᱛᱟᱞ ᱨᱮ ᱢᱤᱫᱴᱟᱝ ᱜᱮ ᱰᱟᱠᱛᱟᱨ ᱠᱟᱱᱟᱭ ᱚᱛᱷᱚᱪᱚ ᱟᱭᱢᱟ ᱜᱟᱱ ᱨᱩᱜᱤ ᱠᱚ ᱦᱤᱡᱩᱜᱼᱟ ᱮᱴᱟᱜ ᱮᱴᱟᱜ ᱡᱮᱞᱟ ᱠᱷᱚᱱ ᱡᱩᱫᱤ ᱩᱱᱠᱩ ᱨᱩᱜᱤ ᱠᱚᱠᱚ ᱦᱤᱡᱩᱜᱼᱟ ᱛᱟᱞᱦᱮ ᱚᱴᱳᱢᱮᱴᱤᱠᱞᱤ ᱚᱱᱟ ᱫᱚ ᱫᱮᱨᱤᱜ ᱜᱮᱭᱟ ᱟᱨ ᱢᱤᱫᱴᱟᱱ ᱵᱤᱥᱚᱭ ᱠᱟᱱᱟ ᱡᱮ ᱡᱚᱠᱷᱚᱱ ᱡᱮᱱᱟᱨᱮᱞ ᱯᱷᱤᱡᱤᱥᱤᱭᱟᱱ ᱞᱮᱠᱟᱛᱮ ᱡᱚᱠᱷᱚᱱ ᱢᱤᱫᱴᱟᱱ ᱰᱟᱠᱛᱟᱨᱮ ᱛᱟᱦᱮᱱ ᱠᱟᱱᱟ ᱚᱸᱰᱮ ᱫᱚ ᱟᱭᱢᱟ ᱞᱮᱠᱟ ᱨᱩᱜᱤ ᱠᱚᱠᱚ ᱦᱮᱡ ᱥᱮᱴᱮᱨᱚᱜ ᱠᱟᱱᱟ ᱚᱱᱟᱞᱮᱠᱟᱛᱮ ᱠᱤᱱᱛᱩ ᱟᱹᱰᱤ ᱵᱟᱹᱲᱛᱤᱜᱮ ᱵᱷᱤᱲᱚᱜ ᱠᱟᱱᱟ ᱟᱨ ᱢᱤᱫᱴᱟᱝ ᱡᱟᱦᱟᱸ ᱚᱡᱮ ᱠᱟᱱᱟ ᱡᱮ ᱩᱱ ᱢᱟᱨᱟᱝ ᱴᱚᱴᱷᱟ ᱠᱟᱱ ᱨᱮᱦᱚᱸ ᱱᱚᱸᱰᱮ ᱩᱱᱟᱹᱜ ᱚᱱᱠᱟᱱᱟᱜ ᱦᱟᱸᱥᱯᱟᱛᱟᱞ ᱫᱚ ᱢᱤᱫᱴᱟᱝ ᱜᱮ ᱢᱮᱱᱟᱜ ᱟᱠᱟᱫᱟ ᱦᱟᱸᱥᱯᱟᱛᱟᱞ ᱡᱩᱫᱤ ᱥᱟᱸᱜᱮ ᱜᱮ ᱛᱟᱦᱮᱸ ᱠᱚᱜᱼᱟ ᱛᱟᱞᱦᱮ ᱢᱤᱫᱴᱟᱝ ᱥᱩᱵᱤᱫᱟ ᱫᱚ ᱱᱚᱶᱟ ᱜᱮ ᱦᱩᱭ ᱠᱚᱜᱼᱟ ᱩᱱᱠᱩ ᱨᱩᱜᱤ ᱠᱚ ᱮᱴᱟᱜ ᱡᱟᱭᱜᱟ ᱨᱮ ᱪᱟᱞᱟᱣ ᱠᱟᱛᱮ ᱟᱨᱦᱚᱸ ᱪᱤᱠᱤᱥᱥᱟ ᱨᱮᱭᱟᱜ ᱥᱩᱵᱤᱫᱷᱟ ᱠᱚ ᱧᱟᱢ ᱠᱮᱭᱟ ᱠᱤᱱᱛᱩ ᱚᱸᱰᱮ ᱛᱚ ᱚᱱᱠᱟ ᱛᱚ ᱵᱟᱝ ᱦᱩᱭᱩᱜ ᱠᱟᱱᱟ ᱢᱤᱫᱴᱟᱱ ᱰᱟᱠᱛᱟᱨ ᱫᱟᱨᱟᱭ ᱛᱮᱫᱚ ᱩᱱᱟᱹᱜ ᱨᱩᱜᱤ ᱠᱚᱣᱟᱜ ᱯᱚᱨᱤᱥᱮᱵᱟ ᱮᱢ ᱫᱚ ᱯᱟᱞᱮ ᱵᱟᱝᱜᱮ ᱜᱟᱱᱚᱜᱼᱟ ᱱᱚᱶᱟ ᱠᱷᱟᱹᱛᱤᱨ ᱛᱮᱜᱮ ᱵᱟᱹᱲᱛᱤ ᱫᱚ ᱵᱷᱤᱲᱚᱜ ᱠᱟᱱᱟ